ᱟᱞᱮ ᱱᱚᱣᱟ ᱥᱚᱱᱟᱦᱟᱨᱟ ᱟᱛᱩᱨᱮ ᱢᱤᱫᱴᱤᱡ ᱴᱨᱱᱤᱝ ᱥᱮᱱᱴᱟᱨ ᱢᱮᱱᱟᱜ ᱜᱮᱭᱟ ᱡᱮ ᱢᱤᱫᱴᱤᱡ ᱢᱟᱴᱷ ᱢᱮᱱᱟᱜᱼᱟ ᱛᱚ ᱚᱸᱰᱮ ᱜᱚᱴᱟᱨᱮᱱ ᱜᱮᱠᱚ ᱦᱤᱡᱩᱜᱼᱟ ᱴᱨᱱᱤᱝ ᱢᱮᱱᱛᱮ ᱡᱚᱛᱚ ᱟᱸᱡᱚᱢ ᱟᱠᱟᱫᱟ ᱠᱚ ᱡᱮ ᱱᱚᱸᱰᱮ ᱦᱩᱭᱩᱜ ᱠᱟᱱᱟ ᱢᱮᱱᱛᱮ ᱛᱚ ᱞᱟᱹᱭ ᱵᱟᱲᱟ ᱦᱩᱭᱟᱠᱟᱱᱟ ᱡᱮ ᱱᱚᱸᱰᱮ ᱦᱩᱭᱩᱜ ᱠᱟᱱ ᱡᱟᱦᱟᱸᱭ ᱠᱚ ᱴᱨᱮᱱᱤᱝ ᱠᱷᱟᱡ ᱫᱚ ᱦᱤᱡᱩᱜ ᱟᱯᱮ ᱟᱨ ᱡᱚᱛᱚ ᱠᱚ ᱚᱱᱟ ᱡᱟᱞᱟ ᱜᱮᱠᱚ ᱦᱤᱡᱩᱜ ᱜᱮᱭᱟ ᱟᱨ ᱴᱨᱱᱤᱝ ᱪᱟᱞᱟᱜ ᱜᱮᱭᱟ ᱟᱨ ᱟᱹᱰᱤ ᱵᱷᱟᱜᱤ ᱦᱩᱭᱩ ᱜᱮᱭᱟ ᱡᱮ ᱱᱚᱸᱰᱮ ᱵᱟᱝᱢᱟ ᱦᱩᱭᱩᱜ ᱠᱟᱱᱟ ᱵᱚᱞᱠᱷᱮᱞ ᱠᱤᱢᱵᱟ ᱟᱨᱚ ᱚᱱᱮᱠ ᱠᱤᱪᱷᱩ ᱦᱩᱭᱩᱜ ᱜᱮᱭᱟ ᱛᱚ ᱚᱱᱟ ᱴᱨᱱᱤᱝ ᱵᱟᱲᱟᱭ ᱜᱮᱭᱟ ᱠᱚ ᱟᱨ ᱡᱚᱛᱚ ᱠᱚᱜᱮ ᱠᱚ ᱥᱮᱱᱚᱜ ᱜᱮᱭᱟ ᱵᱟᱹᱵᱩ ᱛᱟᱠᱚ ᱫᱟᱫᱟ ᱛᱟᱠᱚ ᱡᱚᱛᱚ ᱠᱚ ᱡᱟᱦᱟᱸ ᱞᱮᱠᱟᱱ ᱠᱚ ᱢᱟᱱᱮ ᱡᱚᱛᱚ ᱜᱮᱠᱚ ᱠᱷᱮᱞᱚᱜᱼᱟ ᱩᱱᱠᱩ ᱠᱚ ᱛᱚ ᱩᱱᱠᱩ ᱜᱮᱠᱚ ᱦᱮᱡ ᱵᱟᱲᱟᱜᱼᱟ ᱟᱨ ᱱᱚᱣᱟ ᱠᱚᱨᱮ ᱫᱚ ᱮᱨᱚᱜ ᱮᱴᱟᱜ ᱠᱚᱨᱮᱱ ᱫᱚ ᱩᱱᱟᱹᱜ ᱥᱟᱺᱜᱤᱧ ᱠᱚᱨᱮᱱ ᱫᱚ ᱵᱟᱝ ᱠᱚ ᱵᱟᱲᱟᱭᱟ ᱥᱩᱨ ᱠᱚᱨᱮᱱ ᱫᱚ ᱡᱚᱛᱚ ᱜᱮᱠᱚ ᱵᱟᱲᱟᱭ ᱜᱮᱭᱟ ᱡᱮ ᱱᱚᱸᱰᱮ ᱴᱨᱱᱤᱝ ᱥᱮᱱᱴᱟᱨ ᱢᱮᱱᱟᱜᱼᱟ ᱢᱮᱱᱛᱮ ᱛᱚ ᱚᱱᱟ ᱡᱟᱞᱟ ᱱᱚᱸᱰᱮᱜᱮ ᱟᱞᱮ ᱟᱛᱩ ᱨᱮᱜᱮ ᱢᱮᱱᱮᱜᱼᱟ ᱛᱚ ᱱᱚᱸᱰᱮᱜᱮ ᱡᱚᱛᱚ ᱨᱮᱱ ᱜᱮᱠᱚ ᱦᱤᱡᱩᱜ ᱜᱮᱭᱟ ᱢᱮᱱᱛᱮ ᱟᱫᱚ ᱱᱚᱣᱟ ᱠᱚ ᱵᱟᱨᱮᱛᱮᱫᱚ ᱤᱱᱟᱹᱜ ᱜᱮᱧ ᱞᱟᱹᱭᱮᱫᱟ ᱩᱱᱟᱹᱜ ᱫᱚ ᱵᱟᱹᱧ ᱵᱟᱰᱟᱭᱟ ᱢᱟ ᱛᱚᱵᱮ ᱤᱱᱟᱹᱜ ᱜᱮᱧ ᱞᱟᱹᱭᱮᱫᱟ